ᱥᱟᱱᱛᱟᱞ ᱥᱟᱶᱛᱟ ᱨᱮᱱᱟᱜ ᱵᱟᱯᱞᱟ ᱠᱚ ᱢᱩᱫᱽᱨᱮ ᱚᱠᱟᱴᱟᱜ ᱵᱟᱯᱞᱟ ᱱᱟᱦᱟᱜ ᱚᱠᱛᱚ ᱟᱢ ᱡᱟᱹᱥᱛᱤᱢ ᱧᱮᱞᱧᱟᱢ ᱮᱫᱟ ᱚᱱᱟ ᱵᱟᱨᱮᱛᱮ ᱟᱢ ᱢᱤᱫᱽᱵᱟᱨ ᱠᱟᱛᱷᱟ ᱞᱟᱹᱭ ᱥᱚᱫᱚᱨ ᱢᱮ ᱥᱟᱱᱛᱟᱲ ᱥᱟᱶᱛᱟ ᱥᱚᱢᱟᱡ ᱨᱮ ᱱᱟᱦᱟᱜ ᱫᱤᱱ ᱨᱮᱫᱚ ᱵᱮᱥᱤᱨᱵᱷᱟᱜ ᱜᱮ ᱧᱮᱞ ᱧᱟᱢᱚᱜ ᱠᱟᱱᱟ ᱡᱟᱦᱟᱸ ᱫᱚ ᱥᱟᱨᱥᱟᱹᱜᱩᱱ ᱵᱟᱯᱞᱟ ᱫᱚᱵᱚᱱ ᱢᱮᱛᱟᱜᱼᱟ ᱟᱨ ᱥᱟᱨ ᱥᱟᱹᱜᱩᱱ ᱵᱟᱯᱞᱟ ᱫᱚ ᱱᱚᱝᱠᱟ ᱡᱮ ᱚᱲᱟᱜ ᱨᱮᱱ ᱦᱚᱲ ᱟᱠᱚᱛᱮᱠᱚ ᱠᱩᱥᱤ ᱠᱟᱛᱮᱫ ᱠᱚ ᱵᱟᱯᱞᱟ ᱠᱚᱣᱟ ᱟᱨ ᱱᱮᱛᱟᱨ ᱫᱚ ᱴᱮᱠᱱᱚᱞᱚᱡᱤ ᱦᱚᱸ ᱩᱱᱱᱚᱛᱚ ᱟᱠᱟᱱ ᱛᱮ ᱜᱤᱫᱽᱨᱟᱹ ᱠᱚᱦᱚ ᱞᱟᱦᱟ ᱠᱷᱚᱱᱟᱜ ᱜᱮ ᱯᱚᱨᱤᱪᱚᱭ ᱛᱟᱦᱮᱱ ᱠᱟᱱ ᱛᱟᱠᱚᱣᱟ ᱥᱮ ᱚᱱᱠᱟ ᱠᱟᱛᱮᱫ ᱦᱚᱠᱚ ᱧᱟᱯᱟᱢᱚᱜ ᱠᱟᱱᱜᱮᱭᱟ ᱟᱨ ᱵᱟᱯᱞᱟ ᱦᱚᱸ ᱦᱩᱭᱩᱜ ᱠᱟᱱᱜᱮᱭᱟ ᱡᱟᱦᱟᱸ ᱫᱚ ᱠᱚᱸᱰᱮᱞ ᱧᱟᱯᱟᱢ ᱵᱟᱯᱞᱟ ᱱᱮᱛᱟᱨ ᱫᱚ ᱠᱚᱸᱰᱮᱞ ᱧᱟᱯᱟᱢ ᱵᱟᱯᱞᱟ ᱟᱨ ᱥᱟᱨᱼᱥᱟᱹᱜᱩᱱ ᱵᱟᱯᱞᱟᱜᱮ ᱧᱮᱞ ᱧᱟᱢᱚᱜ ᱠᱟᱱᱟ ᱟᱨ ᱞᱟᱦᱟ ᱫᱚ ᱤᱫᱤ ᱜᱚᱥᱚ ᱵᱟᱯᱞᱟ ᱦᱚᱸ ᱛᱟᱦᱮᱸ ᱠᱟᱱᱟ